ᱢᱤᱫᱴᱟᱱ ᱡᱟᱢᱟ ᱦᱟᱛᱟᱣ ᱤᱧ ᱢᱚᱱᱮᱭᱟᱠᱟᱫ ᱛᱟᱦᱮᱱᱟ ᱛᱚ ᱵᱟᱡᱟᱨ ᱪᱟᱞᱟᱜ ᱨᱮᱭᱟᱜ ᱥᱩᱢᱟᱹᱭ ᱵᱟᱱᱩᱜ ᱠᱟᱫ ᱛᱤᱧᱟᱹ ᱟᱫᱚ ᱚᱱᱟᱛᱮ ᱚᱱᱞᱟᱭᱤᱱ ᱨᱤᱧ ᱧᱮᱞ ᱠᱮᱫᱟ ᱡᱮ ᱱᱤᱭᱟᱹ ᱡᱟᱢᱟ ᱫᱚ ᱟᱹᱰᱤ ᱢᱚᱸᱡᱽ ᱧᱮᱞᱚᱜ ᱠᱟᱱᱟ ᱟᱫᱚ ᱚᱱᱟ ᱡᱟᱢᱟᱧ ᱚᱰᱟᱨ ᱠᱮᱫᱟ ᱰᱮᱴᱤᱧ ᱮᱢ ᱞᱮᱫᱟ ᱠᱤᱱᱛᱩ ᱰᱮᱴ ᱨᱮᱜᱮ ᱦᱮᱡ ᱮᱱᱟ ᱠᱤᱱᱛᱩ ᱧᱮᱞ ᱠᱤᱫᱟᱹᱧ ᱟᱹᱰᱤ ᱢᱚᱸᱡᱽ ᱧᱮᱞᱚᱜ ᱠᱟᱱᱟ ᱦᱮᱡ ᱠᱟᱛᱮᱫ ᱦᱚᱸ ᱚᱱᱟ ᱨᱮᱭᱟᱜ ᱨᱚᱝ ᱥᱟᱭᱤᱡᱽ ᱡᱚᱛᱚ ᱠᱤᱪᱷᱩ ᱜᱮ ᱢᱚᱸᱡᱽ ᱜᱮᱭᱟ ᱤᱧᱫᱚᱧ ᱢᱚᱱᱮᱭᱟᱠᱟᱫ ᱛᱟᱦᱮᱸ ᱡᱮᱱᱚ ᱪᱮᱫ ᱞᱮᱠᱟ ᱪᱚ ᱦᱤᱡᱩᱜ ᱛᱤᱧᱟᱹ ᱠᱤᱱᱛᱩ ᱡᱚᱜ ᱟᱹᱰᱤ ᱢᱚᱸᱡᱽ ᱦᱮᱡ ᱟᱠᱟᱱᱟ